ᱦᱮᱸ ᱦᱮᱞᱳ ᱦᱳᱭ ᱜᱚᱢᱠᱮ ᱟᱯᱮ ᱥᱮᱫ ᱞᱤᱧ ᱪᱟᱞᱟᱜᱼᱟ ᱟᱯᱮ ᱥᱮᱫ ᱨᱮ ᱚᱱᱠᱟ ᱧᱮᱞ ᱡᱚᱝ ᱡᱟᱭᱜᱟ ᱠᱚ ᱪᱮᱫ ᱪᱮᱫ ᱡᱟᱭᱜᱟ ᱠᱚ ᱚᱱᱠᱟᱱᱜ ᱢᱮᱱᱟᱜᱼᱟ ᱚᱱᱟ ᱠᱟᱹᱡ ᱞᱟᱹᱭ ᱧᱚᱜ ᱵᱤᱱ ᱥᱮ ᱟᱪᱪᱷᱟ ᱦᱮᱸ

ᱟᱪᱪᱷᱟ ᱟᱨ ᱦᱚᱸ ᱚᱱᱠᱟᱱ ᱧᱮᱞ ᱧᱚᱝ ᱞᱮᱠᱟᱱ ᱡᱟᱭᱜᱟ ᱠᱚ ᱪᱮᱫ ᱡᱟᱭᱜᱟ ᱠᱚ ᱢᱮᱱᱟᱜᱼᱟ ᱟᱪᱪᱷᱟ ᱟᱪᱪᱷᱟ ᱟᱸᱡᱚᱢ ᱟᱠᱟᱜ ᱞᱤᱧ ᱞᱩᱛᱩᱨᱛᱮ ᱫᱚᱵᱮ ᱵᱟᱹᱞᱤᱧ ᱧᱮᱞ ᱠᱟᱜᱼᱟ ᱧᱮᱞᱢᱟ ᱢᱮᱱᱟ ᱠᱚ ᱚᱱᱛᱮ ᱨᱮ ᱪᱮᱫ ᱰᱮᱢ ᱠᱚ ᱢᱮᱱᱟ ᱢᱮᱱᱟ ᱟᱫᱚ ᱚᱱᱟ ᱢᱟᱥᱮ ᱞᱟᱹᱭ ᱵᱤᱱ ᱟᱫᱚ ᱚᱱᱟ ᱞᱟᱹᱜᱤᱫ ᱜᱮ ᱪᱟᱞᱟᱜ ᱥᱟᱱᱟᱭᱮᱫ ᱞᱤᱧᱟ ᱵᱟᱹᱞᱤᱧ ᱧᱮᱞ ᱟᱠᱟᱫ ᱛᱮᱜᱮ ᱱᱟᱦᱟᱜ ᱞᱤᱧ ᱠᱩᱞᱤᱭᱮᱫ ᱵᱤᱱᱟ ᱟᱪᱪᱷᱟ ᱟᱨ ᱚᱱᱠᱟᱱᱟᱜ ᱠᱚ ᱡᱟᱦᱟᱱᱟᱜ ᱠᱚᱫᱚ ᱵᱟᱹᱪᱩᱜᱼᱟ ᱵᱩᱨᱩ ᱦᱟᱨᱟ ᱠᱚᱦᱚᱸ ᱢᱮᱱᱟᱜ ᱜᱮᱭᱟ ᱟᱪᱪᱷᱟ ᱟᱪᱪᱷᱟ ᱦᱳᱭ ᱦᱮᱸ ᱦᱮᱸ ᱦᱮᱸ ᱟᱪᱪᱷᱟ ᱟᱪᱪᱷᱟ ᱴᱷᱤᱠ ᱜᱮᱭᱟ ᱟᱹᱞᱤᱧ ᱫᱚ ᱟᱹᱰᱤ ᱥᱟᱺᱜᱤᱧ ᱠᱷᱚᱱ ᱜᱮᱞᱤᱧ ᱦᱮᱡ ᱟᱠᱟᱱᱟ ᱟᱫᱚ ᱚᱱᱟ ᱞᱟᱹᱜᱤᱫ ᱜᱮ ᱱᱟᱦᱟᱜ ᱟᱹᱵᱤᱱ ᱥᱮᱫ ᱟᱯᱮ ᱥᱮᱫ ᱪᱟᱞᱟᱜ ᱥᱟᱱᱟᱭᱮᱫ ᱞᱤᱧᱟ ᱚᱱᱟ ᱞᱟᱹᱜᱤᱫ ᱟᱹᱵᱤᱱ ᱥᱟᱞᱟᱜ ᱠᱟᱛᱷᱟ ᱧᱚᱜᱚ ᱠᱟᱱᱟ ᱯᱷᱳᱱ ᱛᱮ ᱪᱮᱫ ᱞᱮᱠᱟ ᱞᱤᱧ ᱞᱟᱹᱭ ᱟᱹᱵᱤᱱᱟ ᱠᱷᱩᱵ ᱥᱟᱺᱜᱤᱧ ᱜᱮᱭᱟ ᱠᱩᱧᱡᱟᱹ ᱠᱚᱪᱟ ᱵᱤᱱ ᱧᱮᱞ ᱟᱠᱟᱜᱼᱟ ᱦᱳᱭ ᱦᱳᱭ ᱚᱱᱛᱮ ᱦᱳᱭ ᱚᱱᱛᱮ ᱱᱤᱧ ᱦᱚᱲ ᱠᱟᱱᱟ ᱞᱤᱧ ᱛᱚᱱ ᱟᱯᱮ ᱥᱮᱫ ᱱᱟᱦᱟᱜ ᱪᱟᱞᱟᱜ ᱥᱟᱱᱟᱭᱮᱫ ᱞᱤᱧᱟᱹ ᱦᱮᱸ ᱦᱮᱸ